ᱮᱢᱠᱩᱭᱡᱤᱝ ᱨᱮᱥᱴᱩᱨᱮᱱᱴ ᱛᱚ ᱛᱤᱠᱤᱱ ᱡᱚᱢᱞᱮ ᱚᱰᱟᱨ ᱟᱠᱟᱫᱟ ᱡᱚᱢ ᱮᱢᱚᱜᱤᱡ ᱵᱟᱹᱵᱩ ᱛᱤᱱᱟᱹᱜ ᱥᱟᱺᱜᱤᱧ ᱨᱮ ᱢᱮᱱᱟᱭᱟ ᱮᱱᱟᱱ ᱠᱷᱚᱱᱟᱜᱞᱮ ᱛᱟᱺᱜᱤ ᱟᱠᱟᱫᱮᱭᱟ ᱢᱟ ᱡᱮᱱᱚ ᱛᱟᱲᱟ ᱛᱟᱹᱲᱤ ᱡᱮᱱᱚᱭ ᱦᱤᱡᱩᱜ ᱚᱱᱟᱞᱟᱹᱜᱤᱫ ᱛᱮ ᱯᱷᱚᱱᱟᱭᱢᱮ ᱛᱟᱦᱚᱞᱮ ᱫᱟᱭᱟ ᱠᱟᱛᱮᱜ ᱯᱷᱚᱱᱟᱭ ᱢᱮ